ᱤᱧ ᱡᱟᱦᱟᱧ ᱞᱟᱹᱭᱮᱫ ᱠᱟᱱ ᱱᱚᱣᱟ ᱠᱩᱞᱤᱠᱥ ᱮᱠᱥᱯᱨᱮᱹᱥ ᱫᱚ ᱟᱹᱰᱤ ᱱᱟᱯᱟᱭ ᱨᱮᱹᱞ ᱠᱟᱱᱟ ᱟᱹᱰᱤ ᱱᱟᱯᱟᱭ ᱴᱨᱮᱹᱱ ᱠᱟᱱᱟ ᱪᱮᱫᱟᱜ ᱡᱮ ᱤᱧ ᱱᱚᱣᱟ ᱠᱩᱞᱤᱠᱥ ᱮᱠᱥᱯᱨᱮᱹᱥ ᱴᱨᱮᱹᱱ ᱛᱮᱧ ᱥᱮᱱ ᱵᱟᱲᱟᱣ ᱠᱟᱱᱟ ᱠᱳᱞᱠᱟᱛᱟ ᱟᱨ ᱠᱳᱞᱠᱟᱛᱟ ᱥᱮᱱ ᱠᱟᱛᱮ ᱟᱹᱰᱤ ᱢᱚᱡᱽᱜᱤᱧ ᱪᱟᱞᱟᱣ ᱠᱟᱱᱟᱭᱤᱧ ᱟᱨ ᱥᱤᱴ ᱠᱚᱦᱚᱸ ᱟᱹᱰᱤ ᱵᱟᱛᱨᱟ ᱯᱷᱮᱱ ᱠᱚᱦᱚᱸ ᱟᱹᱰᱤ ᱵᱟᱛᱨᱟᱣ ᱰᱟᱭᱵᱟᱨ ᱠᱚ ᱟᱹᱰᱤ ᱵᱟᱛᱨᱟᱣ ᱟᱨ ᱫᱟᱹᱲ ᱦᱚᱸᱭ ᱫᱟᱹᱲ ᱜᱮᱭᱟ ᱮᱠᱫᱚᱢ ᱪᱟᱬ ᱫᱤᱱᱮ ᱫᱤᱱᱮᱭ ᱥᱮᱴᱮᱨ ᱢᱮᱭᱟ ᱛᱟᱨ ᱢᱚᱫᱽᱫᱷᱮ ᱚᱸᱰᱮ ᱯᱷᱮᱰ ᱠᱟᱛᱮ ᱦᱚᱸ ᱧᱮᱞ ᱵᱟᱲᱟ ᱠᱟᱛᱮ ᱧᱮᱞ ᱵᱟᱲᱟ ᱠᱟᱛᱮ ᱛᱟᱨ ᱢᱚᱫᱽᱫᱷᱮ ᱫᱚᱥᱟᱨ ᱦᱤᱞᱟᱹᱜ ᱟᱨᱦᱚᱸ ᱚᱱᱟ ᱴᱨᱮᱹᱱ ᱛᱮᱜᱤᱧ ᱨᱩᱣᱟᱹᱲ ᱦᱮᱡ ᱠᱟᱱᱟ ᱢᱚᱡᱽ ᱱᱟᱯᱟᱭ ᱟᱹᱰᱤ ᱢᱚᱡᱽ